ᱦᱮᱞᱳ ᱤᱧ ᱜᱟᱡᱚᱞ ᱠᱷᱚᱡ ᱤᱧ ᱢᱮᱱᱫᱟ ᱛᱮᱦᱤᱧ ᱨᱤᱡᱟᱨᱵᱷ ᱯᱷᱟᱸᱠᱟᱢ ᱧᱟᱢᱚᱜ ᱜᱮᱭᱟ ᱟᱢᱟᱜ ᱜᱟᱹᱰᱤᱨᱮ ᱛᱤᱱᱟᱹᱜ ᱜᱟᱱ ᱯᱮᱥᱮᱧᱡᱟᱨ ᱠᱚ ᱥᱟᱦᱚᱵᱚᱜᱼᱟ ᱟᱞᱮ ᱪᱚᱞᱞᱤᱥ ᱡᱚᱱ ᱢᱮᱱᱟᱜ ᱞᱮᱭᱟ ᱥᱟᱦᱚᱵᱚᱜ ᱜᱮᱭᱟ ᱠᱚᱛᱚ ᱴᱷᱤᱠ ᱜᱮᱭᱟ ᱞᱟᱭᱥᱮᱱᱥ ᱠᱟᱜᱚᱡᱽ ᱠᱚ ᱢᱮᱱᱟᱜ ᱛᱟᱢᱟ ᱛᱚ ᱦᱮᱸ ᱢᱮᱱᱟᱜᱼᱟ ᱴᱷᱤᱠ ᱜᱮᱭᱟ ᱪᱮᱫᱠᱟ ᱵᱷᱟᱲᱟ ᱠᱚᱢ ᱦᱟᱛᱟᱣᱟᱼᱟ ᱥᱚᱛᱮᱨᱚ ᱥᱚ ᱴᱟᱠᱟ ᱴᱷᱤᱠ ᱜᱮᱭᱟ ᱥᱚᱛᱨᱚ ᱥᱚ ᱴᱟᱠᱟᱧ ᱮᱢ ᱟᱞᱮ ᱟᱨ ᱟᱞᱟᱢᱯᱩᱨ ᱠᱷᱚᱡ ᱢᱟᱞᱫᱟ ᱵᱷᱟᱲᱟ ᱞᱮ ᱤᱫᱤᱭᱟ ᱴᱷᱤᱠ ᱛᱮ ᱜᱟᱹᱰᱤ ᱪᱟᱞᱟᱣ ᱠᱚ ᱛᱷᱚᱲᱟᱢ ᱵᱟᱲᱟᱭ ᱜᱮᱭᱟ ᱛᱷᱚᱨ ᱦᱮᱸ ᱵᱟᱰᱟᱭ ᱜᱤᱭᱟᱹᱧ ᱴᱷᱤᱠ ᱜᱮᱭᱟ ᱚᱱᱟᱜᱮ ᱟᱢ ᱴᱷᱮᱡ ᱠᱟᱛᱷᱟ ᱵᱟᱰᱟᱭ ᱥᱟᱱᱟᱭᱮᱫ ᱞᱮᱭᱟ